ᱤᱧᱟᱹᱜ ᱴᱚᱴᱷᱟ ᱨᱮ ᱥᱟᱸᱜᱷᱟᱨᱤᱭᱟᱹ ᱠᱚ ᱟᱹᱜᱩ ᱞᱟᱹᱜᱤᱫ ᱤᱧᱟᱹᱜ ᱫᱤᱥ ᱦᱩᱫᱤᱥ ᱦᱩᱭᱩᱜ ᱠᱟᱱᱟ ᱡᱮ ᱥᱟᱸᱜᱷᱟᱨᱤᱭᱟᱹ ᱠᱚ ᱦᱮᱡ ᱞᱮᱱ ᱠᱷᱟᱱ ᱟᱵᱚ ᱱᱚᱣᱟ ᱴᱚᱴᱷᱟ ᱨᱮ ᱢᱚᱱᱮ ᱨᱮ ᱠᱩᱥᱤ ᱨᱟᱹᱥᱠᱟᱹ ᱟᱹᱭᱠᱟᱹᱜᱼᱟ ᱥᱟᱶᱛᱮ ᱥᱟᱸᱜᱷᱟᱨᱤᱭᱟᱹ ᱠᱚ ᱦᱮᱡ ᱞᱮᱱᱠᱷᱟᱱ ᱢᱚᱱᱮ ᱨᱮ ᱠᱩᱥᱤ ᱨᱟᱹᱥᱠᱟᱹ ᱥᱟᱶᱛᱮ ᱥᱟᱶᱛᱮ ᱟᱹᱰᱤ ᱟᱹᱰᱤ ᱜᱟᱱ

ᱠᱟᱹᱢᱤ ᱜᱚᱲᱚ ᱜᱚᱯᱚᱲᱚ ᱥᱚᱯᱚᱦᱚᱫ ᱡᱚᱛᱚᱣᱟᱜ ᱢᱟᱲᱟᱝᱲᱚᱜᱼᱟ ᱥᱟᱸᱜᱷᱟᱨᱤᱭᱟᱹ ᱠᱚ ᱦᱮᱡ ᱞᱮᱱᱠᱷᱟᱱ ᱟᱹᱰᱤ ᱢᱚᱡᱽ ᱜᱮ ᱵᱩᱡᱷᱟᱹᱜᱼᱟ ᱟᱹᱰᱤ ᱠᱩᱥᱤ ᱵᱩᱡᱷᱟᱹᱜᱼᱟ ᱚᱱᱟ ᱠᱷᱟᱹᱛᱤᱨ ᱤᱧ ᱥᱟᱸᱜᱷᱟᱨᱤᱭᱟᱹ ᱠᱚᱠᱚ ᱦᱮᱡ ᱞᱮᱱᱠᱷᱟᱱ ᱟᱵᱚᱣᱟᱜ ᱴᱚᱴᱷᱟᱨᱮ ᱩᱱᱠᱩ ᱠᱚ ᱟᱹᱜᱩ ᱞᱟᱹᱜᱤᱫ ᱟᱹᱰᱤ ᱢᱚᱱᱮ ᱨᱮ ᱟᱸᱥ ᱟᱨ ᱢᱚᱱᱮ ᱨᱮ ᱟᱥᱟ ᱛᱟᱦᱮᱱᱟ ᱚᱱᱟ ᱠᱷᱟᱹᱛᱤᱨ ᱤᱧ ᱢᱮᱱᱟ ᱥᱟᱸᱜᱷᱟᱨᱤᱭᱟᱹ ᱠᱚ ᱦᱮᱡ ᱞᱮᱱᱠᱷᱟᱱ ᱡᱮᱢᱚᱱ ᱟᱵᱚᱣᱟᱜ ᱟᱹᱰᱤ ᱜᱟᱱ ᱚᱥᱩᱵᱤᱫᱷᱟ ᱠᱚᱦᱚᱸ ᱥᱟᱦᱟᱜᱼᱟ

ᱟᱵᱚᱣᱟᱜ ᱠᱚᱦᱚᱸ ᱟᱹᱰᱤ ᱜᱟᱱ ᱢᱚᱡᱽ

ᱚᱱᱟᱛᱮ ᱥᱟᱸᱜᱷᱟᱨᱤᱭᱟᱹ ᱠᱚ ᱦᱮᱡ ᱞᱮᱱᱠᱷᱟᱱ

ᱨᱟᱹᱥᱠᱟᱹ ᱵᱩᱡᱷᱟᱹᱜᱼᱟ ᱚᱱᱟ ᱨᱮᱜᱮ ᱥᱟᱸᱜᱷᱟᱨᱤᱭᱟᱹ ᱠᱚ ᱟᱹᱜᱩ ᱞᱟᱹᱜᱤᱫ ᱤᱧᱟᱹᱜ ᱢᱚᱱᱮ ᱨᱮ ᱟᱹᱰᱤ ᱟᱸᱥ